ᱢᱟᱨᱥᱟᱞ ᱟᱨᱴ ᱫᱚ ᱢᱤᱫ ᱛᱤ ᱡᱟᱝᱜᱟ ᱨᱮᱱᱟᱜ ᱴᱮᱠᱱᱤᱠ ᱠᱟᱱᱟ ᱚᱱᱟ ᱴᱮᱠᱱᱤᱠ ᱛᱟᱞᱟᱛᱮᱜᱮ ᱤᱧ ᱵᱷᱟᱹᱜᱤ ᱥᱩᱯᱷᱚᱞ ᱥᱮ ᱠᱟᱹᱢᱤᱧ ᱥᱮ ᱤᱧᱤᱧ ᱡᱤᱛᱠᱟᱹᱨ ᱫᱟᱲᱮᱭᱟᱠᱟᱫᱟ ᱢᱟᱨᱥᱟᱞ ᱟᱨᱴ ᱫᱚ ᱡᱟᱦᱟᱱ ᱮᱴᱟᱜ ᱡᱤᱵᱽᱼᱡᱚᱱᱛᱩ ᱥᱮ ᱤᱭᱟᱹ ᱫᱚ ᱵᱟᱝᱠᱚ ᱠᱚᱨᱟᱣ ᱫᱟᱲᱮᱭᱟᱜᱼᱟ ᱚᱱᱟᱫᱚ ᱟᱵᱚ ᱢᱟᱹᱱᱢᱤ ᱠᱚᱜᱮ ᱵᱚᱱ ᱫᱟᱲᱮᱭᱟᱜᱼᱟ ᱪᱮᱫᱟᱜ ᱥᱮ ᱢᱟᱨᱥᱟᱞ ᱟᱨᱴ ᱫᱚ ᱡᱟᱦᱟᱱ ᱫᱟᱲᱮ ᱛᱮ ᱥᱮ ᱥᱚᱠᱛᱤ ᱛᱮᱫᱚ ᱵᱟᱝ ᱦᱩᱭᱩᱜᱼᱟ ᱚᱱᱟᱫᱚ ᱢᱤᱫ ᱛᱤ ᱡᱟᱝᱜᱟ ᱨᱮᱱᱟᱜ ᱴᱮᱠᱱᱤᱠ ᱥᱮ ᱠᱳᱣᱥᱚᱞ ᱛᱮᱜᱮ ᱚᱱᱟᱫᱚ ᱦᱩᱭ ᱫᱟᱲᱮᱭᱟᱜᱼᱟ ᱚᱱᱟ ᱞᱮᱠᱟᱛᱮ ᱢᱟᱨᱥᱟᱞ ᱟᱨᱴ ᱫᱚ ᱢᱤᱫ ᱚᱱᱟ ᱴᱮᱠᱱᱤᱠ ᱥᱮ ᱠᱳᱣᱥᱚᱞ ᱫᱟᱨᱟᱭ ᱛᱮᱜᱮ ᱤᱧ ᱦᱚᱸᱧ ᱦᱚᱲ ᱴᱷᱮᱱ ᱥᱮ ᱟᱨᱠᱚ ᱤᱧ ᱠᱷᱚᱱ ᱢᱟᱨᱟᱝ ᱢᱟᱨᱟᱝ ᱢᱟᱨᱥᱟᱞ ᱟᱨᱴ ᱠᱚ ᱤᱧᱤᱧ ᱤᱧᱟᱹᱜ ᱴᱮᱠᱱᱤᱠ ᱥᱮ ᱠᱳᱣᱥᱚᱞ ᱛᱮᱜᱤᱧ ᱵᱷᱟᱜᱟᱣ ᱫᱟᱲᱮ ᱥᱮᱧ ᱡᱤᱛᱠᱟᱹᱨ ᱫᱟᱲᱮ ᱟᱠᱟᱫᱟ ᱩᱱᱠᱩ ᱴᱷᱮᱱ ᱠᱷᱚᱱ